ᱟᱞᱮ ᱫᱚ ᱯᱟᱨᱟᱵᱽ ᱠᱚᱨᱮ ᱟᱹᱰᱤ ᱱᱟᱯᱟᱭ ᱱᱟᱯᱟᱭ ᱞᱟᱹᱰᱩ ᱠᱚᱞᱮ ᱵᱮᱱᱟᱣᱟ ᱟᱨ ᱚᱱᱟ ᱞᱟᱹᱰᱩ ᱠᱚᱫᱚ ᱡᱮ ᱥᱮ ᱦᱩᱭᱩᱜ ᱠᱟᱱᱟ ᱜᱩᱲ ᱞᱟᱹᱰᱩ ᱨᱚᱥᱚᱜᱚᱞᱞᱟ ᱡᱤᱞᱯᱤ ᱢᱚᱛᱤᱪᱩᱨ ᱞᱟᱹᱰᱩ ᱱᱟᱨᱤᱠᱮᱞ ᱞᱟᱹᱰᱩ ᱠᱚᱞᱮ ᱵᱮᱱᱟᱣᱟ ᱚᱱᱟ ᱠᱚ ᱵᱮᱱᱟᱣ ᱞᱟᱹᱜᱤᱫ ᱟᱹᱰᱤ ᱜᱟᱱ ᱥᱟᱢᱟᱱ ᱠᱚ ᱠᱤᱨᱤᱧ ᱦᱩᱭᱩᱜᱼᱟ ᱟᱨ ᱟᱹᱰᱤ ᱜᱟᱱ ᱥᱚᱢᱚᱭ ᱞᱟᱜᱟᱜᱼᱟ ᱢᱚᱱᱮ ᱞᱟᱜᱟᱣ ᱠᱟᱛᱮ ᱞᱮ ᱵᱮᱱᱟᱣᱟ ᱠᱤ ᱵᱮᱥ ᱵᱮᱱᱟᱜ ᱢᱟ ᱢᱮᱱᱛᱮ ᱟᱨ ᱯᱟᱨᱟᱵᱽ ᱯᱩᱱᱟᱹᱭ ᱠᱚᱨᱮᱜ ᱦᱮᱸ ᱚᱱᱟ ᱠᱚ ᱵᱮᱱᱟᱣ ᱟᱛᱮᱫ ᱚᱲᱟᱜ ᱦᱚᱲ ᱠᱚᱞᱮ ᱦᱟᱹᱴᱤᱧ ᱟᱠᱚᱣᱟ ᱟᱨ ᱦᱟᱹᱴᱤᱧ ᱟᱛᱮᱫ ᱟᱹᱰᱤ ᱱᱟᱯᱟᱭ ᱛᱮ ᱚᱱᱟ ᱯᱟᱨᱟᱵᱽ ᱨᱮ ᱞᱮ ᱡᱚᱛᱚ ᱦᱚᱲ ᱢᱤᱫᱴᱮᱱ ᱫᱩᱲᱩᱵ ᱠᱟᱛᱮᱫ ᱞᱮ ᱡᱚᱢᱟ ᱚᱱᱟ ᱠᱚ ᱡᱚᱢ ᱟᱛᱮ ᱟᱹᱰᱤ ᱱᱟᱯᱟᱭ ᱜᱮ ᱵᱩᱡᱷᱟᱹᱜᱼᱟ ᱚᱱᱟ ᱪᱮᱠᱟ ᱟᱞᱮ ᱫᱚ ᱚᱲᱟᱜ ᱨᱮᱜᱮ ᱞᱮ ᱱᱚᱣᱟ ᱞᱟᱹᱰᱩ ᱠᱚᱫᱚ ᱞᱮ ᱵᱮᱱᱟᱣᱟ